ᱠᱳᱵᱷᱤᱰ ᱱᱟᱭᱤᱱᱴᱤᱱ ᱡᱚᱠᱷᱚᱱ ᱦᱩᱭ ᱞᱮᱱᱟ ᱟᱹᱰᱤ ᱜᱮ ᱫᱩᱠ ᱨᱮᱱᱟᱜ ᱫᱤᱱ ᱥᱟᱶᱛᱮ ᱥᱟᱥᱮᱛ ᱠᱟᱛᱮ ᱯᱟᱨᱚᱢᱮᱱᱟ ᱪᱮᱫᱟᱜ ᱥᱮ ᱚᱲᱟᱜ ᱠᱷᱚᱱᱟᱜ ᱚᱠᱟᱛᱮᱦᱚᱸ ᱩᱰᱩᱝ ᱵᱟᱝ ᱜᱟᱱᱚᱜ ᱠᱟᱱ ᱛᱟᱦᱮᱸᱫ ᱡᱟᱦᱟᱸᱛᱮ ᱪᱟᱞᱟᱣ ᱵᱟᱝ ᱜᱟᱱᱚᱜ ᱠᱟᱱ ᱛᱟᱦᱮᱸᱫ ᱫᱚᱠᱟᱱ ᱯᱟᱴ ᱥᱟᱱᱟᱢᱟᱜ ᱜᱮ ᱵᱚᱱᱫᱚ ᱛᱟᱦᱮᱸᱠᱟᱱᱟ ᱟᱵᱟᱨ ᱡᱟᱦᱟᱸᱛᱮᱢ ᱩᱰᱩᱝ ᱞᱮᱱᱠᱷᱟᱱ ᱢᱟᱠᱥ ᱵᱮᱵᱚᱦᱟᱨ ᱠᱟᱛᱮ ᱩᱰᱩᱝ ᱦᱩᱭᱩᱜ ᱠᱟᱱ ᱛᱟᱦᱮᱸᱫᱼᱟ ᱟᱨᱚ ᱚᱲᱟᱜ ᱦᱮᱡ ᱞᱮᱱᱠᱷᱟᱱ ᱥᱮᱱᱤᱴᱟᱭᱡᱟᱨ ᱛᱮ ᱛᱤ ᱥᱟᱯᱷᱟ ᱦᱩᱭᱩᱜ ᱠᱟᱱ ᱛᱟᱦᱮᱸᱫᱼᱟ ᱥᱟᱸᱜᱷᱟᱨᱤᱭᱟᱹ ᱠᱚᱦᱚᱸ ᱟᱹᱰᱤ ᱥᱟᱥᱮᱛ ᱨᱮᱠᱚ ᱛᱟᱦᱮᱸ ᱠᱟᱱᱟ ᱡᱟᱦᱟᱸᱛᱮ ᱥᱟᱸᱜᱷᱟᱨ ᱵᱟᱠᱚ ᱪᱟᱞᱟᱣ ᱫᱟᱲᱮᱭᱟᱜ ᱠᱟᱱ ᱛᱟᱦᱮᱸᱫᱼᱟ ᱪᱮᱫᱟᱜ ᱥᱮ ᱜᱚᱴᱟ ᱜᱮ ᱛᱚᱠᱷᱚᱱ ᱫᱚ ᱵᱚᱱᱫᱚ ᱛᱟᱦᱮᱸ ᱠᱟᱱᱟ ᱡᱟᱦᱟᱸ ᱡᱟᱭᱜᱟ ᱨᱮ ᱟᱭᱢᱟ ᱟᱭᱢᱟ ᱦᱚᱲ ᱠᱚ ᱡᱟᱣᱨᱟ ᱞᱮᱱᱠᱷᱟᱱ ᱚᱸᱰᱮ ᱟᱨ ᱩᱱᱠᱩ ᱚᱱᱟ ᱪᱮᱛᱟᱱ ᱨᱮ ᱨᱳᱜᱷ ᱩᱪᱟᱹᱲ ᱨᱮᱱᱟᱜ ᱩᱪᱟᱹᱲ ᱫᱟᱲᱮ ᱠᱚᱜᱼᱟ ᱚᱱᱟ ᱠᱷᱟᱹᱛᱤᱨ ᱥᱟᱱᱟᱢ ᱜᱮᱠᱚ ᱵᱚᱱᱫᱚ ᱞᱮᱫ ᱛᱟᱦᱮᱸᱫᱼᱟ ᱥᱟᱶᱛᱮ ᱟᱨᱚ ᱵᱟᱭᱨᱮ ᱠᱟᱹᱢᱤ ᱦᱚᱲ ᱠᱚ ᱩᱱᱠᱩ ᱦᱚᱸ ᱟᱹᱰᱤ ᱥᱟᱥᱮᱛ ᱨᱮᱠᱚ ᱛᱟᱦᱮᱸ ᱠᱟᱱᱟ ᱥᱚᱢᱚᱭ ᱨᱮ ᱡᱚᱢ ᱧᱩᱣᱟᱜ ᱵᱟᱠᱚ ᱧᱟᱢᱮᱫ ᱛᱟᱦᱮᱸᱫᱼᱟ ᱥᱚᱢᱚᱭ ᱨᱮ ᱜᱟᱰᱤ ᱦᱚᱸ ᱵᱟᱠᱚ ᱧᱟᱢᱮᱫ ᱛᱟᱦᱮᱸᱫᱼᱟ ᱚᱱᱠᱟ ᱠᱟᱛᱮ ᱟᱹᱰᱤ ᱜᱮ ᱥᱟᱥᱮᱛ ᱠᱟᱛᱮ ᱱᱚᱣᱟ ᱫᱤ ᱠᱚᱫᱚ ᱯᱟᱨᱚᱢ ᱟᱠᱟᱱᱟ